ᱟᱵᱚ ᱱᱚᱶᱟ ᱵᱷᱟᱨᱚᱛ ᱫᱤᱥᱚᱢ ᱨᱮ ᱧᱩᱛᱩᱢᱟᱱ ᱫᱤᱱ ᱠᱚᱫᱚ ᱟᱭᱢᱟ ᱜᱮ ᱢᱮᱱᱟᱜᱼᱟ ᱚᱱᱟ ᱧᱩᱛᱩᱢᱟᱱ ᱫᱤᱱ ᱢᱩᱫᱽᱨᱮ ᱠᱚᱭᱮᱠᱴᱟ ᱫᱤᱱ ᱱᱚᱰᱮᱧ ᱞᱟᱹᱭ ᱥᱚᱫᱚᱨ ᱮᱫᱟ ᱚᱱᱟ ᱫᱚ ᱡᱮᱢᱚᱱ ᱵᱷᱟᱨᱚᱛ ᱡᱟᱦᱟᱸᱛᱤᱥ ᱯᱷᱩᱨᱜᱟᱹᱞ ᱞᱮᱱᱟ ᱯᱷᱤᱯᱴᱤᱱ ᱚᱜᱟᱥᱴ ᱠᱷᱩᱵᱽ ᱧᱩᱛᱩᱢᱟᱱ ᱫᱤᱱ ᱚᱱᱟ ᱥᱟᱶᱛᱮ ᱯᱨᱚᱡᱟᱛᱚᱱᱛᱨᱚ ᱫᱤᱵᱚᱥ ᱪᱷᱟᱵᱽᱵᱤᱥᱮ ᱡᱟᱱᱩᱣᱟᱨᱤ ᱚᱱᱟ ᱥᱟᱶᱛᱮ ᱟᱵᱚ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟᱯᱟᱸᱪᱚᱭ ᱢᱮ ᱚᱱᱟ ᱥᱟᱶᱛᱮ ᱟᱵᱚᱣᱟᱜᱚᱱᱮ ᱛᱤᱨᱤᱥᱮ ᱡᱩᱱ ᱛᱟᱨᱤᱠᱦᱩᱞ ᱡᱟᱦᱟᱸ ᱟᱰᱤ ᱢᱟᱨᱟᱝ ᱫᱤᱥᱟᱹᱭ ᱨᱮᱱᱟᱜ ᱫᱤᱱ ᱚᱱᱟ ᱥᱟᱶᱛᱮ ᱦᱳᱭᱳᱜ ᱠᱟᱱᱟ ᱱᱮᱛᱟᱡᱤ ᱥᱩᱵᱷᱟᱥ ᱪᱚᱱᱫᱽᱨᱚᱣᱟᱜ ᱡᱚᱱᱢᱚ ᱫᱤᱱ ᱛᱮᱭᱤᱥᱮ ᱡᱟᱱᱩᱣᱟᱨᱤ ᱢᱚᱬᱮ ᱜᱚᱴᱮᱱ ᱢᱟᱱᱮ ᱧᱩᱛᱩᱢᱟᱱ ᱫᱤᱱ ᱠᱟᱱᱟ